ᱟᱞᱮᱨᱮᱱ ᱯᱮᱲᱟ ᱟᱹᱰᱤ ᱥᱟᱺᱜᱤᱧ ᱠᱷᱚᱱ ᱱᱚᱰᱮ ᱧᱮᱞ ᱡᱚᱝ ᱞᱟᱹᱜᱤᱫ ᱠᱚ ᱦᱤᱡᱩᱜ ᱠᱟᱱᱟ ᱟᱹᱰᱤ ᱫᱤᱱ ᱯᱚᱨᱮ ᱮᱱᱠᱷᱟᱱ ᱩᱱᱠᱩ ᱠᱚᱥᱟᱝ ᱧᱮᱞ ᱡᱚᱝ ᱞᱟᱹᱜᱤᱫ ᱪᱟᱞᱟᱜ ᱟᱞᱮ ᱨᱟᱡᱽᱱᱚᱜᱚᱨ ᱥᱩᱨ ᱨᱮ ᱢᱮᱱᱟᱜ ᱰᱟᱸᱰᱳ ᱰᱩᱝᱨᱤ ᱚᱸᱰᱮ ᱦᱚᱸ ᱵᱚᱸᱜᱟ ᱡᱟᱭᱜᱟ ᱠᱟᱱᱟ ᱚᱸᱰᱮ ᱵᱚᱸᱜᱟᱭᱟᱠᱚ ᱢᱮᱱ ᱟᱠᱚ ᱡᱚᱛᱚᱣᱟᱜ ᱜᱮ ᱟᱹᱰᱤ ᱥᱚᱛ ᱜᱮᱭᱟ ᱮᱱᱦᱚᱸ ᱚᱸᱰᱮ ᱥᱟᱹᱨᱟᱹᱭᱠᱮᱞᱟ ᱨᱮ ᱢᱮᱱᱟᱜᱼᱟ ᱨᱟᱡᱟ ᱚᱲᱟᱜ ᱱᱚᱣᱟ ᱦᱚᱸ ᱟᱹᱰᱤ ᱯᱷᱮᱢᱟᱥ ᱡᱟᱭᱜᱟ ᱠᱟᱱ ᱜᱮᱭᱟ ᱧᱮᱞ ᱡᱚᱝ ᱞᱟᱹᱜᱤᱫ ᱫᱚ ᱨᱟᱡᱟᱜ ᱯᱩᱨᱟᱹ ᱥᱮᱬᱟ ᱜᱮᱛᱟᱭᱟ ᱚᱲᱟᱜ ᱚᱸᱰᱮ ᱥᱩᱨ ᱨᱮᱜᱮ ᱢᱮᱱᱟᱜᱼᱟ ᱚᱱᱟ ᱦᱚᱸ ᱚᱸᱰᱮ ᱦᱚᱸᱢ ᱥᱮᱱ ᱫᱟᱲᱮᱭᱟᱜ ᱜᱮᱭᱟᱢ ᱟᱨ ᱵᱟᱝᱠᱷᱟᱱ ᱚᱸᱰᱮ ᱠᱷᱟᱹᱨᱥᱚᱱᱟ ᱠᱷᱟᱹᱨᱥᱚᱣᱟ ᱜᱩᱞᱤ ᱠᱟᱱᱰ ᱮᱹᱠ ᱡᱟᱱᱩᱣᱟᱨᱤ ᱨᱮ ᱦᱩᱭ ᱞᱮᱱ ᱫᱚ ᱚᱱᱟ ᱦᱚᱸ ᱯᱩᱨᱟᱹ ᱚᱸᱰᱮ ᱦᱚᱸ ᱪᱟᱞᱟᱣ ᱫᱟᱲᱮᱭᱟᱜ ᱜᱮᱭᱟᱢ ᱯᱟᱨᱠ ᱠᱚ ᱢᱮᱱᱟᱜᱼᱟ ᱚᱸᱰᱮ ᱥᱚᱦᱤᱫᱽ ᱥᱛᱷᱟᱱ ᱠᱟᱱᱟ ᱚᱸᱰᱮ ᱦᱚᱸᱢ ᱪᱟᱞᱟᱣ ᱞᱮᱱᱠᱷᱟᱱ ᱡᱚᱛᱚᱣᱟᱜ ᱜᱮ ᱜᱟᱱᱚᱜ ᱜᱮᱭᱟ ᱚᱸᱰᱮ ᱦᱚᱸ ᱯᱩᱨᱟᱹ ᱯᱷᱮᱢᱟᱥ ᱡᱟᱭᱜᱟ ᱠᱟᱱ ᱜᱮᱭᱟ ᱚᱱᱟ ᱦᱚᱸ ᱟᱨ ᱵᱟᱝᱠᱷᱟᱱ ᱱᱚᱰᱮ ᱪᱟᱱᱰᱤᱞ ᱰᱮᱢ ᱚᱸᱰᱮ ᱦᱚᱸ ᱧᱮᱞ ᱡᱚᱝ ᱞᱟᱹᱜᱤᱫ ᱤᱫᱤ ᱠᱚᱣᱟᱧ ᱪᱟᱞᱟᱜ ᱟᱞᱮ ᱚᱸᱰᱮ ᱦᱚᱸ ᱧᱮᱞ ᱫᱟᱲᱮᱭᱟᱜ ᱜᱮᱭᱟ ᱚᱸᱰᱮ ᱫᱚ ᱯᱩᱨᱟᱹ ᱥᱟᱱᱟᱢ ᱫᱚᱨᱭᱟ ᱠᱟᱱᱟ ᱜᱟᱰᱟ ᱯᱩᱨᱟᱹ ᱫᱟᱜ ᱞᱤᱸᱜᱤᱱᱟ ᱟᱨ ᱚᱸᱰᱮ ᱫᱚ ᱢᱟᱱᱮ ᱰᱷᱚᱸᱜᱟ ᱠᱚ ᱢᱮᱱᱟᱜᱼᱟ ᱯᱩᱨᱟᱹ ᱚᱸᱰᱮ ᱯᱷᱮᱢᱟᱥ ᱜᱮᱭᱟ ᱱᱚᱰᱮ ᱤᱭᱟᱹ ᱪᱟᱱᱰᱤᱞ ᱰᱮᱢ ᱦᱚᱸ ᱚᱸᱰᱮᱢ ᱪᱟᱞᱟᱣ ᱞᱮᱱᱠᱷᱟᱱ ᱚᱸᱰᱮ ᱦᱚᱸ ᱯᱩᱨᱟᱹ ᱪᱮᱫ ᱠᱚ ᱢᱮᱱᱟ ᱯᱩᱨᱟᱹ ᱫᱟᱜ ᱢᱮᱱᱟᱜᱼᱟ ᱵᱩᱨᱩ ᱠᱚ ᱢᱮᱱᱟᱜᱼᱟ ᱚᱱᱟ ᱥᱩᱨ ᱨᱮ ᱰᱷᱚᱸᱜᱟ ᱠᱚᱛᱮᱢ ᱫᱮᱡᱚᱜᱼᱟ ᱦᱤᱡᱩᱜ ᱟᱢ ᱥᱮᱱᱚᱜ ᱟᱢ ᱩᱱᱟᱹᱜ ᱨᱟᱹᱥᱠᱟᱹ ᱵᱩᱡᱷᱟᱹᱜᱼᱟ ᱟᱨᱦᱚᱸ ᱫᱟᱜ ᱞᱤᱸᱜᱤᱱᱟ ᱠᱷᱟᱹᱞᱤ ᱡᱷᱟᱨᱱᱟ ᱜᱟᱰᱟ ᱞᱮᱠᱟ ᱫᱚᱨᱭᱟ ᱠᱟᱱᱟ ᱰᱷᱚᱸᱜᱟ ᱛᱮᱢ ᱫᱮᱡ ᱞᱮᱱᱠᱷᱟᱱ ᱟᱹᱰᱤ ᱪᱮᱦᱨᱟ ᱵᱩᱡᱷᱟᱹᱜᱼᱟ ᱞᱮᱜᱮᱢ ᱞᱮᱜᱮᱢ ᱠᱷᱟᱹᱞᱤ ᱟᱹᱰᱤ ᱨᱟᱹᱥᱠᱟᱹ ᱜᱮ ᱟᱨ ᱩᱱᱠᱩ ᱠᱚ ᱦᱤᱡᱩᱜ ᱠᱷᱟᱱ ᱟᱹᱰᱤ ᱨᱟᱹᱥᱠᱟᱹ ᱜᱮᱞᱮ ᱥᱮᱱᱚᱜᱼᱟ ᱦᱟᱸᱜ ᱟᱹᱰᱤ ᱱᱚᱝᱠᱟᱜᱮ ᱡᱟᱭᱜᱟ ᱢᱮᱱᱟᱜᱼᱟ ᱢᱮᱱᱫᱚ ᱪᱮᱫ ᱮᱢ ᱢᱮᱱᱟ ᱟᱨ